ᱦᱮᱞᱳ ᱤᱧ ᱢᱤᱫᱴᱟᱝ ᱯᱟᱹᱴᱷᱩᱭᱟᱹᱧ ᱞᱟᱹᱭ ᱞᱟᱹᱭᱮᱫᱟ ᱤᱧ ᱫᱚ ᱪᱟᱥ ᱨᱤᱧ ᱛᱟᱦᱮᱱᱟ ᱢᱮᱱᱫᱚ ᱟᱢ ᱴᱷᱮᱱᱤᱧ ᱞᱟᱜᱟᱣ ᱠᱟᱜᱼᱟ ᱟᱢ ᱫᱚ ᱜᱮᱥ ᱮᱡᱮᱱᱥᱤ ᱠᱟᱱ ᱜᱮᱭᱟ ᱛᱚᱢ ᱤᱧᱟᱹᱜ ᱜᱮᱥ ᱢᱟᱛᱟᱹᱧ ᱵᱟᱹᱱᱩᱜᱼᱟ ᱟᱨ ᱤᱧ ᱢᱟ ᱵᱷᱟᱲᱟ ᱚᱲᱟᱜ ᱨᱤᱧ ᱛᱟᱦᱮᱱᱟ ᱟᱨ ᱫᱟᱠᱟ ᱤᱥᱤᱱ ᱠᱚ ᱡᱟᱦᱟᱱᱟᱜ ᱵᱮᱱᱟᱣ ᱠᱚ ᱫᱚᱠᱟ ᱤᱥᱤᱱ ᱩᱛᱩ ᱤᱥᱤᱱ ᱠᱚ ᱚᱱᱟ ᱠᱚ ᱪᱮᱫ ᱞᱮᱠᱟᱛᱤᱧ ᱤᱥᱤᱱᱟ ᱤᱧ ᱢᱤᱫᱴᱟᱝ ᱜᱮᱥ ᱥᱤᱞᱤᱱᱰᱟᱨ ᱤᱧ ᱠᱷᱚᱡ ᱠᱟᱱᱟ ᱫᱚᱨᱠᱟᱨᱚᱜ ᱠᱟᱱᱟᱧ ᱟᱫᱚ ᱟᱢ ᱴᱷᱮᱱ ᱯᱷᱳᱱ ᱟᱠᱟᱜᱼᱟ ᱛᱚ ᱥᱟᱹᱦᱤ ᱡᱟᱜᱟᱜᱮ ᱞᱟᱜᱟᱣ ᱟᱠᱟᱱᱟ ᱛᱚ ᱮᱱᱷᱟᱱ ᱤᱧ ᱜᱮᱥ ᱤᱧ ᱤᱧᱼᱤᱧ ᱦᱟᱛᱟᱣᱟ ᱮᱱᱠᱷᱟᱱ ᱢᱮᱱᱠᱷᱟᱱ ᱤᱧ ᱜᱮᱥ ᱤᱧ ᱦᱟᱛᱟᱣᱟ ᱟᱢ ᱪᱮᱫ ᱪᱮᱫ ᱠᱚ ᱰᱚᱠᱳᱢᱮᱱᱴᱥ ᱫᱚᱨᱠᱟᱨᱚᱜᱼᱟ ᱚᱱᱟ ᱞᱟᱹᱭᱟᱹᱧ ᱞᱟᱹᱭᱟᱹᱧ ᱢᱮ ᱚᱻ ᱪᱮᱫ ᱞᱟᱜᱟᱜᱼᱟ ᱟᱫᱷᱟᱨ ᱠᱟᱨᱰ ᱚᱻ ᱦᱚᱸ ᱟᱨ ᱪᱮᱫ ᱠᱚ ᱟᱫᱷᱟᱨ ᱠᱟᱨᱰ ᱯᱮᱱ ᱠᱟᱨᱰ ᱚᱻ ᱦᱚᱸ ᱚᱱᱟ ᱠᱟᱜᱚᱡᱽ ᱠᱚ ᱞᱟᱜᱟᱜᱼᱟ ᱟᱪᱪᱷᱟ ᱴᱷᱤᱠ ᱜᱮᱭᱟ ᱛᱚᱵᱮ ᱜᱟᱯᱟ ᱨᱮᱦᱚᱧ ᱡᱟᱢᱟᱠᱟᱜᱼᱟ ᱛᱮᱦᱮᱧ ᱵᱟᱹᱧ ᱥᱚᱢᱚᱭᱚᱜ ᱠᱷᱟᱱ ᱜᱟᱯᱟᱨᱮ ᱦᱩᱱᱟᱹᱧ ᱡᱚᱢ ᱟᱠᱟᱫ ᱟᱫᱷᱟᱨ ᱠᱟᱨᱰ ᱠᱚ ᱯᱮᱱ ᱠᱟᱨᱰ ᱠᱚ ᱫᱚ ᱟᱹᱰᱤ ᱮᱢᱟᱨᱡᱮᱱᱥᱤ ᱜᱮ ᱛᱮᱜᱮᱧ ᱯᱷᱳᱱ ᱞᱮᱜᱼᱟ ᱤᱧ ᱫᱚ ᱜᱮᱥ ᱫᱚ ᱱᱤᱦᱟᱹᱛᱤ ᱫᱚᱨᱠᱟᱨ ᱜᱮᱭᱟ ᱟᱨ ᱜᱮᱥ ᱥᱤᱞᱤᱱᱰᱟᱨ ᱤᱧ ᱫᱚ ᱚᱱᱟ ᱦᱤᱞᱟᱹᱜ ᱫᱚ ᱤᱢᱟᱹᱧ ᱤᱢᱟᱹᱧ ᱵᱮᱱ ᱜᱮ ᱟᱨ ᱤᱧ ᱫᱩᱧ ᱤᱫᱤ ᱜᱮᱭᱟ ᱪᱮᱠᱟᱛᱮ ᱟᱹᱰᱤ ᱢᱩᱥᱠᱤᱞ ᱨᱮ ᱢᱮᱱᱟ ᱦᱟᱹᱧᱟ ᱫᱟᱠᱟ ᱩᱛᱩ ᱦᱚᱸ ᱵᱟᱹᱧ ᱤᱥᱤᱱ ᱫᱟᱲᱮᱭᱟᱜ ᱠᱟᱱᱟ ᱚᱱᱟ ᱵᱟᱝᱠᱷᱟᱱ ᱟᱨ ᱵᱷᱟᱲᱟ ᱚᱲᱟᱜ ᱨᱤᱧ ᱛᱟᱦᱮᱱᱟ ᱮᱱᱠᱷᱟᱱ ᱫᱚ ᱚᱸᱰᱮ ᱢᱟ ᱤᱥᱤᱱ ᱵᱟᱥᱟᱝ ᱢᱟ ᱦᱩᱭᱩᱜ ᱜᱮᱭᱟ ᱛᱚ ᱨᱮᱸᱜᱮᱡ ᱛᱮᱢᱟ ᱵᱟᱹᱧ ᱛᱟᱦᱮᱱᱟ ᱚᱱᱟ ᱠᱷᱟᱹᱛᱤᱨ ᱜᱮ ᱟᱹᱰᱤ ᱮᱢᱟᱨᱡᱮᱱᱥᱤᱧ ᱯᱷᱳᱱ ᱞᱮᱜᱼᱟ ᱤᱧ ᱫᱚ ᱜᱟᱯᱟ ᱥᱮᱛᱟᱜ ᱛᱮᱜᱮ ᱦᱟᱜ ᱢᱤᱫᱴᱟᱝ ᱜᱮᱥ ᱥᱤᱞᱤᱱᱰᱟᱨ ᱤᱧᱤᱧ ᱤᱫᱤᱭᱟ ᱟᱨ ᱡᱟᱦᱟᱸ ᱡᱟᱦᱟᱸ ᱰᱚᱠᱚᱢᱮᱱᱥ ᱠᱚ ᱠᱟᱜᱚᱡᱽ ᱯᱚᱛᱚᱨ ᱠᱚ ᱫᱚᱨᱠᱟᱨᱚᱜᱼᱟ ᱚᱱᱟ ᱫᱚ ᱤᱧᱼᱤᱧ ᱡᱟᱢᱟ ᱠᱟᱜᱼᱟ ᱟᱨ ᱯᱩᱭᱥᱟᱹ ᱴᱟᱠᱟ ᱠᱚ ᱛᱤᱱᱟᱹᱜᱼᱟ ᱞᱟᱜᱟᱜᱼᱟ ᱚᱱᱟ ᱠᱚᱦᱚᱸ ᱞᱟᱹᱭᱟᱹᱧ ᱵᱤᱱ